ᱦᱮᱸ ᱪᱷᱚᱵᱤ ᱟᱸᱠᱟᱣ ᱦᱟᱥᱟ ᱫᱷᱤᱨᱤ ᱠᱟᱴᱷ ᱨᱮᱱ ᱢᱩᱴᱷᱟᱹᱱ ᱵᱮᱱᱟᱣ ᱚᱱᱟ ᱫᱚ ᱤᱧᱟᱹᱜ ᱯᱮᱥᱟ ᱠᱟᱱᱟ ᱥᱮ ᱚᱢᱱᱟᱜᱮ ᱤᱧᱟᱹᱜ ᱠᱟᱹᱢᱤ ᱠᱟᱱᱟ ᱱᱚᱣᱟ ᱠᱟᱹᱢᱤ ᱡᱚᱫᱚ ᱠᱚᱨᱟᱣ ᱦᱩᱭᱩᱜ ᱠᱷᱟᱡᱜᱮ ᱛᱚᱠᱷᱚᱱ ᱮᱥᱠᱮᱪ ᱪᱷᱟᱲᱟ ᱚᱠᱟ ᱜᱮ ᱵᱟᱝ ᱦᱩᱭᱩᱜᱼᱟ ᱮᱥᱠᱮᱪ ᱫᱚ ᱤᱧᱟᱹᱜ ᱫᱚ ᱯᱨᱚᱛᱤᱫᱤᱱ ᱨᱮᱭᱟᱜ ᱢᱤᱫᱴᱮᱡ ᱠᱟᱹᱢᱤ ᱠᱟᱱᱟ ᱮᱥᱠᱮᱪ ᱪᱷᱟᱲᱟ ᱡᱟᱦᱟᱸ ᱢᱩᱴᱷᱟᱹᱱ ᱥᱮ ᱪᱷᱚᱵᱤ ᱜᱮᱵᱟᱝ ᱟᱸᱠᱟᱜᱼᱟ ᱛᱚᱵᱮ ᱟᱭᱢᱟ ᱪᱷᱚᱵᱤ ᱟᱭᱢᱟ ᱮᱥᱠᱮᱪ ᱜᱮ ᱟᱸᱠᱟᱣ ᱦᱩᱭ ᱠᱟᱱᱟ ᱤᱧᱟᱹᱜ ᱚᱲᱟᱜ ᱵᱮᱱᱟᱣ ᱵᱟᱠᱷᱨᱟᱛᱮ ᱢᱤᱫᱫᱷᱟᱣ ᱟᱭᱢᱟ ᱫᱷᱟᱶ ᱜᱮ ᱟᱭᱢᱟ ᱨᱚᱠᱚᱢ ᱮᱥᱠᱮᱪ ᱜᱮ ᱵᱮᱱᱟᱣ ᱜᱮᱭᱟ ᱵᱮᱱᱟᱣ ᱨᱮᱱᱟᱜ ᱠᱩᱨᱩᱢᱩᱴᱩ ᱛᱟᱦᱮᱸ ᱠᱟᱱᱟ ᱵᱟᱱᱟᱣ ᱦᱚᱧ ᱵᱮᱱᱟᱣ ᱠᱟᱜ ᱜᱮᱭᱟ ᱤᱧᱟᱹᱜ ᱚᱲᱟᱜ ᱪᱮᱫ ᱞᱮᱠᱟᱧ ᱵᱮᱱᱟᱣᱟ ᱚᱱᱟ ᱨᱮᱱᱟᱜ ᱢᱤᱫᱴᱮᱡ ᱰᱚᱨᱭᱤᱝ ᱚᱱᱟ ᱨᱮᱱᱟᱜ ᱢᱤᱫᱴᱟᱝ ᱪᱷᱚᱵᱤ ᱢᱤᱫᱴᱟᱝ ᱢᱩᱴᱷᱟᱹᱱ ᱟᱸᱠᱟᱣ ᱠᱟᱛᱮᱜ ᱤᱧ ᱧᱮᱞ ᱠᱟᱫᱟ ᱟᱨ ᱚᱱᱟ ᱤᱧ ᱚᱲᱟᱜ ᱨᱮ ᱠᱤᱱᱛᱩ ᱵᱮᱱᱟᱣ ᱦᱩᱭ ᱠᱟᱱᱟ ᱚᱱᱠᱟ ᱞᱮᱠᱟ ᱜᱤᱧ ᱵᱮᱱᱟᱣ ᱠᱟᱫᱟ ᱛᱚᱵᱮ ᱱᱚᱣᱟ ᱠᱚᱫᱚ ᱟᱹᱰᱤ ᱵᱩᱡᱷᱟᱹᱣᱟᱱ ᱵᱮᱯᱟᱨ ᱠᱟᱱᱟ ᱚᱲᱟᱜ ᱥᱟᱡᱟᱣ ᱪᱮᱫ ᱞᱮᱠᱟ ᱠᱟᱛᱮᱜ ᱚᱲᱟᱜ ᱤᱧ ᱥᱟᱡᱟᱣᱟ ᱤᱧ ᱪᱮᱫ ᱞᱮᱠᱟᱱᱟᱜ ᱪᱷᱚᱵᱤᱧ ᱵᱮᱱᱟᱣᱟ ᱚᱱᱟ ᱪᱷᱚᱵᱤ ᱠᱚ ᱪᱮᱛᱟᱱᱨᱮ ᱱᱤᱨᱵᱷᱚᱨᱚᱜ ᱠᱟᱱᱟ ᱤᱧᱟᱹᱜ ᱚᱲᱟᱜ ᱦᱚᱸ ᱱᱤᱭᱟᱹ ᱥᱟᱡᱟᱣ ᱚᱲᱟᱜ ᱥᱟᱸᱡᱟᱣ ᱢᱤᱫᱴᱮᱡ ᱥᱤᱞᱯᱤᱭᱟᱜ ᱠᱟᱹᱢᱤ ᱠᱟᱱᱟ ᱥᱮ ᱤᱧ ᱫᱩᱧ ᱢᱮᱱᱟ ᱡᱟᱸᱦᱟᱭ ᱵᱟᱝ ᱠᱚ ᱥᱤᱞᱯᱤᱭᱟ ᱩᱱᱠᱩ ᱦᱚᱸᱠᱚ ᱥᱤᱞᱯᱤ ᱠᱟᱱᱟ ᱪᱮᱫᱟᱜ ᱡᱟᱦᱟᱸᱭ ᱫᱚ ᱚᱞᱚᱜ ᱯᱟᱲᱦᱟᱣ ᱠᱟᱛᱮᱜ ᱢᱩᱴᱷᱟᱹᱱ ᱵᱮᱱᱟᱣ ᱮ ᱪᱮᱫ ᱠᱟᱫᱟ ᱢᱩᱴᱷᱟᱹᱱ ᱵᱮᱱᱟᱣ ᱪᱮᱫ ᱠᱟᱫᱟᱭ ᱠᱤᱱᱛᱩ ᱮᱢᱚᱱ ᱦᱚᱲ ᱢᱮᱱᱟᱜ ᱠᱚᱣᱟ ᱟᱵᱚ ᱛᱟᱞᱟᱨᱮ ᱡᱟᱦᱟᱸᱭ ᱠᱳᱱᱳ ᱭᱩᱱᱤᱵᱷᱟᱨᱥᱤᱴᱤ ᱨᱮ ᱥᱮ ᱤᱥᱠᱩᱞ ᱨᱮ ᱵᱟᱭ ᱪᱮᱫ ᱠᱟᱫᱟ ᱢᱮᱱᱠᱷᱟᱱ ᱩᱱᱤ ᱫᱚᱭ ᱥᱤᱞᱯᱤ ᱠᱟᱱᱟ ᱪᱤᱠᱟ ᱞᱮᱠᱟᱛᱮ ᱟᱵᱚ ᱡᱚᱫᱤ ᱵᱚᱱ ᱦᱩᱫᱤᱥ ᱠᱷᱟᱡ ᱢᱤᱫᱴᱮᱡ ᱦᱚᱲ ᱥᱮᱛᱟᱜ ᱨᱮᱜᱮ ᱵᱮᱨᱮᱫ ᱠᱟᱛᱮᱜ ᱟᱹᱨᱥᱤ ᱥᱟᱢᱟᱝ ᱨᱮ ᱛᱤᱸᱜᱩ ᱠᱟᱛᱮᱜ ᱩᱱᱤᱭᱟᱜ ᱵᱚᱦᱚᱜ ᱨᱮᱱᱟᱜ ᱩᱵ ᱪᱮᱫ ᱞᱮᱠᱟ ᱠᱟᱛᱮᱜ ᱱᱟᱹᱠᱤᱡ ᱞᱮᱱᱠᱷᱟᱱ ᱢᱚᱸᱡ ᱮ ᱧᱮᱞᱚᱜ ᱟᱭ ᱪᱮᱫ ᱞᱮᱠᱟ ᱠᱟᱛᱮᱜ ᱮ ᱚᱱᱟ ᱩᱵ ᱮ ᱛᱚᱞ ᱞᱮᱱᱠᱷᱟᱡ ᱥᱮ ᱥᱩᱫ ᱞᱮᱱᱠᱷᱟᱱ ᱢᱚᱡᱽ ᱮ ᱧᱮᱞᱚᱜ ᱟᱭ ᱥᱩᱫᱨᱮ ᱚᱠᱟᱴᱟᱜ ᱵᱟᱦᱟ ᱥᱚᱜᱮ ᱥᱚᱜᱮ ᱞᱮᱠᱷᱟᱡ ᱚᱱᱟ ᱢᱚᱡᱮᱭ ᱧᱮᱞᱟ ᱚᱱᱟᱭ ᱠᱚᱨᱟᱣ ᱫᱟᱲᱮᱭᱟᱜᱼᱟ ᱱᱤᱭᱟᱹ ᱫᱚ ᱜᱚᱜᱚ ᱦᱚᱲ ᱵᱟᱠᱷᱨᱟᱛᱮ ᱟᱨᱚ ᱞᱟᱹᱭ ᱜᱟᱱᱚᱜᱼᱟ ᱢᱤᱫᱴᱮᱡ ᱜᱚᱜᱚ ᱦᱚᱲ ᱪᱮᱫ ᱞᱮᱠᱟ ᱦᱚᱨᱚᱜ ᱥᱮ ᱵᱟᱸᱫᱮᱜ ᱠᱟᱱᱟ ᱥᱟᱹᱲᱤ ᱵᱟᱸᱫᱮᱜ ᱠᱟᱱᱟ ᱥᱮ ᱯᱟᱧᱪᱤᱭ ᱵᱟᱸᱫᱮᱜ ᱠᱟᱱᱟ ᱚᱱᱟᱦᱚᱸ ᱟᱨᱥᱤᱨᱮ ᱧᱮᱞ ᱫᱟᱲᱮ ᱟᱭ ᱤᱧ ᱫᱚ ᱪᱮᱫ ᱞᱮᱠᱟᱧ ᱧᱮᱞᱚᱜ ᱠᱟᱱᱟ ᱢᱚᱡᱤᱧ ᱧᱮᱞᱚᱜ ᱠᱟᱱᱟ ᱥᱮ ᱵᱟᱝ ᱛᱟᱦᱚᱞᱮ ᱡᱟᱦᱟᱸᱨᱮ ᱢᱚᱡᱽ ᱧᱮᱞᱚᱜ ᱨᱮᱭᱟᱜ ᱢᱤᱫᱴᱮᱡ ᱜᱚᱞᱯᱷᱚ ᱦᱤᱡᱩᱜ ᱠᱟᱱᱟ ᱠᱟᱛᱷᱟ ᱦᱤᱡᱩᱜ ᱠᱟᱱᱟ ᱵᱟᱹᱲᱤᱡ ᱧᱮᱞᱚᱜ ᱨᱮᱭᱟᱜ ᱢᱤᱫᱴᱮᱡ ᱵᱷᱟᱵᱽᱱᱟ ᱦᱤᱡᱩᱜ ᱠᱟᱱᱟ ᱚᱱᱰᱮ ᱫᱚ ᱢᱤᱫᱴᱮᱡ ᱥᱤᱞᱯᱚ ᱵᱷᱟᱵᱽᱱᱟ ᱫᱚ ᱢᱮᱱᱟᱜ ᱜᱮᱭᱟ ᱢᱤᱫᱴᱮᱡ ᱠᱚᱲᱟ ᱜᱤᱫᱽᱨᱟᱹ ᱪᱮᱫ ᱞᱮᱠᱟ ᱟᱸᱜᱨᱚᱵᱽ ᱮ ᱦᱚᱨᱚᱜ ᱫᱟᱭ ᱪᱮᱫ ᱞᱮᱠᱟ ᱯᱮᱱᱴᱩᱞ ᱮ ᱦᱚᱨᱚᱜ ᱫᱟᱭ ᱚᱱᱟᱦᱚᱸ ᱢᱤᱫᱴᱮᱡ ᱥᱤᱞᱯᱚ ᱠᱟᱱᱟ ᱚᱱᱰᱮᱦᱚᱸ ᱢᱤᱫᱴᱮᱱ ᱵᱷᱟᱵᱽᱱᱟ ᱫᱚ ᱛᱟᱦᱮᱱ ᱜᱮᱭᱟ ᱵᱟᱝᱠᱷᱟᱡ ᱪᱮᱫᱟᱜ ᱢᱤᱫᱴᱮᱱ ᱦᱚᱲ ᱟᱸᱜᱽᱨᱚ ᱟᱨ ᱯᱤᱱᱴᱩᱞ ᱢᱤᱫᱴᱮᱡ ᱡᱩᱫᱟᱹ ᱨᱚᱝ ᱛᱟᱦᱮᱱᱟ ᱡᱩᱫᱟᱹ ᱜᱮ ᱨᱚᱝ ᱛᱟᱦᱮᱱᱟ ᱠᱟᱨᱚᱱ ᱯᱤᱱᱴᱩᱞ ᱡᱚᱫᱤ ᱢᱤᱞ ᱛᱟᱦᱮᱱ ᱠᱷᱟᱡ ᱛᱟᱦᱞᱮ ᱟᱸᱜᱽᱨᱚᱵ ᱫᱚ ᱡᱩᱫᱟᱹᱜᱮ ᱛᱟᱦᱮᱱᱟ ᱛᱟᱦᱞᱮ ᱱᱚᱰᱮ ᱦᱚᱸ ᱢᱤᱫᱴᱮᱡ ᱠᱟᱞᱟᱨ ᱠᱚᱢᱢᱤᱱᱮᱥᱚᱱ ᱨᱮᱱᱟᱜ ᱢᱤᱫᱴᱮᱱ ᱵᱷᱟᱵᱽᱱᱟ ᱠᱤᱱᱛᱩ ᱦᱤᱡᱩᱜ ᱠᱟᱱᱟ ᱚᱱᱟ ᱫᱚ ᱢᱤᱫᱴᱮᱡ ᱥᱟᱫᱷᱟᱨᱚᱱ ᱦᱚᱲ ᱦᱚᱭ ᱵᱷᱟᱵᱽᱱᱟ ᱫᱟᱲᱮᱜ ᱠᱟᱱᱟ ᱚᱛᱚᱭᱮᱵ ᱥᱤᱞᱯᱚ ᱟᱨ ᱥᱟᱡᱟᱣ ᱟᱨ ᱥᱤᱞᱤ ᱱᱤᱭᱟᱹ ᱨᱮᱱᱟᱜ ᱟᱹᱰᱤ ᱟᱸᱴ ᱢᱤᱫᱴᱮᱡ ᱡᱚᱲᱤᱛᱚ ᱢᱮᱱᱟᱜᱼᱟ